ᱤᱧᱟᱹᱜ ᱴᱚᱴᱷᱟ ᱢᱮᱱᱫᱚ ᱥᱳᱱᱟᱦᱟᱨᱟ ᱟᱨ ᱱᱚᱣᱟ ᱠᱚᱨᱮ ᱫᱚ ᱩᱱᱟᱹᱜᱫᱚ ᱯᱷᱚᱨᱤᱰᱥ ᱥᱮ ᱯᱷᱚᱞᱼᱰᱚᱞ ᱨᱮᱱᱟᱜ ᱫᱚ ᱪᱟᱥᱵᱟᱥ ᱵᱟᱝ ᱦᱩᱭᱩᱜ ᱜᱮᱭᱟ ᱢᱮᱱᱠᱷᱟᱱ ᱯᱨᱟᱠᱨᱤᱛᱤᱠ ᱡᱟᱦᱟᱸᱫᱚ ᱟᱡᱼᱟᱡᱛᱮ ᱜᱮ ᱡᱟᱱᱟᱢᱚᱜᱼᱟ ᱚᱝᱠᱟᱱᱟᱜ ᱯᱷᱚᱞ ᱰᱚᱞ ᱜᱮ ᱵᱮᱥᱤᱫᱚ ᱦᱩᱭᱩᱜᱼᱟ ᱡᱮᱢᱚᱱ ᱥᱚᱥᱚ ᱛᱮᱨᱮᱞ ᱛᱟᱨᱚᱵᱽ ᱚᱱᱟ ᱠᱚᱫᱚ ᱩᱱᱟᱹᱜ ᱫᱚ ᱵᱟᱝᱞᱮ ᱨᱚᱦᱚᱭ ᱜᱮᱭᱟ ᱱᱚᱛᱮ ᱫᱚ ᱟᱨ ᱡᱟᱦᱟᱸ ᱠᱚᱨᱮ ᱵᱟᱹᱱᱩᱜᱼᱟ ᱚᱱᱟ ᱠᱚᱨᱮᱫᱚ ᱠᱚ ᱨᱚᱦᱚᱭ ᱜᱮᱭᱟ ᱛᱚ ᱟᱞᱮᱫᱚ ᱵᱟᱝᱞᱮ ᱨᱚᱦᱚᱭᱟ ᱚᱱᱟᱫᱚ ᱟᱡᱼᱟᱡᱛᱮ ᱜᱮ ᱡᱟᱱᱟᱢᱚᱜᱼᱟ ᱤᱧᱫᱚ ᱚᱱᱟ ᱯᱨᱟᱠᱨᱤᱛᱤᱠ ᱨᱮᱱᱟᱜ ᱯᱷᱚᱨᱤᱰ ᱵᱟ ᱯᱷᱚᱞᱼᱰᱚᱞ ᱠᱚᱜᱮ ᱵᱮᱥᱤᱧ ᱠᱩᱥᱤᱼᱟ ᱪᱮᱫᱟᱜ ᱥᱮ ᱚᱱᱟᱠᱚ ᱡᱚᱢ ᱞᱮᱠᱷᱟᱱ ᱫᱚ ᱦᱚᱲᱢᱚᱦᱚᱸ ᱵᱷᱟᱜᱮ ᱛᱟᱦᱮᱱᱟ ᱟᱨ ᱡᱮᱢᱚᱱ ᱵᱟᱡᱟᱨ ᱨᱮ ᱠᱚᱞᱟ ᱠᱚ ᱵᱚᱱ ᱦᱟᱛᱟᱣᱼᱟ ᱠᱚᱞᱟ ᱵᱟ ᱠᱟᱭᱨᱟ ᱟᱯᱮᱞ ᱚᱱᱟᱠᱚ ᱫᱚ ᱵᱮᱥᱤ ᱵᱮᱥᱤ ᱟᱨ ᱨᱟᱥᱟᱭᱱᱤᱠ ᱥᱟᱨᱠᱚ ᱠᱚ ᱮᱢᱟᱜᱼᱟ

ᱚᱱᱟ ᱠᱚᱦᱚᱸ ᱡᱚᱢ ᱚᱱᱟᱠᱚ ᱦᱚᱸ ᱡᱚᱢᱫᱚ ᱵᱷᱟᱜᱮ ᱜᱮᱭᱟ ᱢᱮᱱᱠᱷᱟᱱ ᱡᱟᱦᱟᱸ ᱯᱨᱟᱠᱨᱤᱛᱤᱠ ᱞᱮᱠᱟᱫᱚ ᱚᱱᱟᱫᱚ ᱵᱟᱝ ᱪᱮᱫᱟᱜ ᱥᱮ ᱯᱨᱟᱠᱤᱛᱤᱠ ᱫᱚ ᱠᱳᱱᱳ ᱥᱟᱨ ᱠᱳᱱᱳ ᱨᱟᱥᱟᱭᱱᱤᱠ ᱥᱟᱨᱜᱮ ᱵᱟᱝ ᱯᱨᱳᱭᱳᱜᱚᱜ ᱠᱟᱱᱟ ᱚᱱᱟᱛᱮᱧ ᱞᱟᱹᱭᱟ ᱱᱚᱣᱟ ᱠᱚᱫᱚ ᱟᱨᱚ ᱡᱟᱦᱟᱸ ᱟᱯᱮᱞ ᱟᱝᱜᱩᱨ ᱚᱱᱟᱠᱚ ᱠᱷᱚᱱ ᱫᱚ ᱡᱟᱦᱟᱸ ᱯᱨᱟᱠᱨᱤᱛᱤᱠ ᱦᱩᱭᱩᱜ ᱚᱱᱟᱜᱮ ᱵᱮᱥᱤ ᱵᱷᱟᱜᱮᱭᱟ ᱟᱨ ᱚᱱᱟ ᱠᱚᱦᱚᱸ ᱯᱨᱟᱠᱨᱤᱛᱤᱠ ᱠᱟᱱ ᱜᱮᱭᱟ ᱵᱟᱴ ᱚᱱᱟ ᱠᱚᱫᱚ ᱥᱟᱨᱠᱚ ᱵᱮᱥᱤ ᱵᱤᱥᱤᱵᱚᱱ ᱮᱢᱟᱜ ᱠᱟᱱᱟ ᱡᱮᱢᱚᱱ ᱪᱟᱬᱮ ᱯᱷᱚᱞᱮ ᱮᱢᱚᱜ ᱢᱟ ᱚᱱᱟ ᱦᱚᱛᱮᱡᱛᱮ ᱛᱚ ᱡᱚᱛᱚ ᱠᱷᱚᱱ ᱵᱷᱟᱜᱮᱭᱟ ᱡᱟᱦᱟᱸ ᱯᱷᱚᱞᱼᱰᱚᱞ ᱯᱷᱨᱩᱴᱥ ᱚᱱᱟᱠᱚ ᱡᱚᱢᱜᱮ ᱵᱷᱟᱜᱮᱭᱟ ᱪᱮᱫᱟᱜ ᱥᱮ ᱚᱱᱟᱠᱚ ᱡᱚᱢ ᱞᱮᱠᱷᱟᱱ ᱫᱚ ᱦᱚᱲᱢᱚᱠᱚ ᱴᱷᱤᱠ ᱛᱟᱦᱮᱱᱟ ᱟᱨ ᱡᱟᱦᱟᱸ ᱥᱩᱱᱩᱢᱠᱚ ᱨᱮᱱᱟᱜ ᱡᱤᱱᱤᱥ ᱡᱮᱢᱚᱱ ᱦᱳᱴᱮᱞ ᱠᱚᱨᱮ ᱵᱚᱱ ᱡᱚᱢᱟ ᱚᱱᱟ ᱠᱚᱫᱚ ᱵᱮᱥᱤ ᱵᱮᱥᱤ ᱥᱟᱥᱟᱝ ᱢᱚᱥᱞᱟᱠᱚ ᱠᱚ ᱮᱢᱟᱜᱼᱟ ᱥᱩᱱᱩᱢᱠᱚ ᱦᱚᱸ ᱵᱮᱥᱤ ᱵᱮᱥᱤ ᱟᱨ ᱡᱟᱦᱟᱸ ᱚᱲᱟᱜᱨᱮ ᱵᱚᱱ ᱤᱭᱟᱹ ᱚᱱᱟᱠᱚ ᱡᱟᱦᱟᱸ ᱚᱲᱟᱜᱨᱮ ᱵᱚᱱ ᱤᱥᱤᱱᱟ ᱚᱱᱟ ᱠᱚᱫᱚ ᱯᱚᱨᱤᱢᱟᱱ ᱢᱚᱛᱚᱵᱚᱱ ᱮᱢᱟᱜᱼᱟ ᱚᱱᱟ ᱠᱚᱦᱚᱸ ᱯᱚᱨᱤᱢᱟᱱ ᱢᱚᱛᱚᱜᱮ ᱮᱢ ᱫᱚᱠᱚ ᱮᱢᱟᱜᱼᱟ ᱵᱟᱴ ᱚᱱᱟᱠᱚ ᱫᱚ ᱢᱤᱫ ᱥᱟᱶᱛᱮ ᱥᱟᱸᱜᱮ ᱠᱚ ᱤᱥᱤᱱᱛᱮ ᱟᱫᱷᱮᱱᱟᱜ ᱫᱚ ᱟᱫᱟᱜᱼᱟ ᱟᱫᱷᱮᱱᱟᱜ ᱫᱚ ᱵᱟᱝ ᱟᱫᱟᱜᱼᱟ ᱛᱚ ᱚᱱᱟᱛᱮ ᱴᱮᱥᱴᱤ ᱦᱚᱸ ᱟᱫᱷᱮᱱᱟᱜ ᱫᱚ ᱵᱷᱟᱞᱮ ᱵᱟᱝ ᱛᱟᱦᱮᱱᱟ ᱚᱲᱟᱜᱨᱮ ᱡᱟᱦᱟᱸ ᱚᱲᱟᱜ ᱨᱮᱫᱚ ᱠᱚᱢ ᱦᱚᱲᱛᱚ ᱚᱱᱟᱛᱮ ᱵᱷᱟᱞᱮ ᱦᱩᱭᱩᱜᱼᱟ ᱤᱥᱤᱱᱠᱚ ᱦᱚᱸ ᱛᱚ ᱤᱧᱫᱚ ᱡᱟᱱᱟᱸ ᱥᱚᱨᱮᱥ ᱡᱚᱢᱟᱜ ᱦᱳᱴᱮᱞ ᱠᱚᱨᱮ ᱩᱱᱟᱹᱜ ᱡᱚᱢᱫᱚ ᱵᱟᱹᱧ ᱠᱩᱥᱤᱭᱟᱜ ᱜᱮᱭᱟ ᱛᱚ ᱪᱤᱠᱟᱭᱟᱢ ᱡᱟᱦᱟᱸᱛᱮᱢ ᱥᱚᱱᱠᱚᱜ ᱟᱨ ᱨᱮᱸᱜᱮᱡ ᱠᱟᱢᱟ ᱠᱤ ᱵᱟᱢ ᱡᱚᱢᱟ ᱡᱚᱢᱜᱮ ᱦᱩᱭᱩᱜᱼᱟ ᱥᱚᱢᱚᱭ ᱨᱮᱫᱚ ᱛᱚ ᱤᱧᱫᱚᱧ ᱠᱩᱥᱤᱼᱟ ᱵᱮᱥᱤ ᱚᱲᱟᱜᱨᱮ ᱡᱟᱦᱟᱸ ᱵᱮᱱᱟᱣ ᱡᱤᱱᱤᱥᱠᱚ ᱚᱱᱠᱟᱱ ᱟᱞᱮ ᱴᱚᱴᱷᱟ ᱨᱮᱫᱚ ᱡᱚᱢᱟᱜ ᱵᱟ ᱡᱤᱨᱟᱹᱣ ᱚᱲᱟᱜ ᱫᱚ ᱢᱮᱱᱟᱜᱼᱟ ᱡᱮᱢᱚᱱ ᱡᱚᱢᱟᱜ ᱨᱮᱱᱟᱜ ᱫᱚ ᱟᱞᱮ ᱟᱞᱮ ᱴᱚᱴᱷᱟ ᱨᱮᱱᱟᱜ ᱯᱩᱨᱩᱞᱤᱭᱟᱹ ᱰᱤᱥᱴᱨᱤᱠ ᱡᱮᱢᱚᱱ ᱱᱟᱢᱠᱚᱨᱟ ᱦᱳᱴᱮᱞ ᱟᱠᱟᱥ ᱦᱳᱴᱮᱞ ᱢᱮᱱᱟᱜᱼᱟ ᱚᱱᱟᱦᱚᱸ ᱟᱹᱰᱤ ᱱᱟᱢᱠᱚᱨᱟ ᱦᱳᱴᱮᱞ ᱠᱟᱱᱟ ᱚᱸᱰᱮᱜᱮ ᱡᱚᱢᱟᱜ ᱟᱨ ᱟᱞᱮ ᱟᱡᱚᱫᱤᱭᱟᱹ ᱡᱤᱨᱟᱹᱣ ᱚᱲᱟᱜᱫᱚ ᱟᱞᱮ ᱟᱡᱚᱫᱤᱭᱟᱹ ᱵᱩᱨᱩ ᱨᱮᱜᱮ ᱟᱭᱢᱟ ᱞᱳᱡᱽ ᱠᱚ ᱵᱮᱱᱟᱣ ᱟᱠᱟᱫᱟ ᱚᱱᱟ ᱥᱟᱶ ᱥᱟᱶᱛᱮ ᱡᱚᱢᱟᱜ ᱦᱚᱸ ᱚᱸᱰᱮᱦᱚᱸ ᱠᱚ ᱟᱹᱠᱷᱨᱤᱧ ᱜᱮᱭᱟ ᱛᱚ ᱚᱸᱰᱮᱫᱚ ᱫᱟᱢ ᱵᱮᱥᱤ ᱚᱱᱟᱛᱮ ᱟᱞᱮᱫᱚ ᱵᱟᱝᱞᱮ ᱡᱚᱢ ᱜᱮᱭᱟ ᱠᱮᱱᱴᱤᱱ ᱠᱮᱱᱴᱤᱱ ᱫᱚ ᱪᱮᱫᱠᱚ ᱢᱮᱛᱟᱜᱼᱟ ᱥᱟᱹᱨᱤ ᱠᱟᱛᱷᱟᱧ ᱞᱟᱹᱭᱟ ᱤᱧᱫᱚ ᱚᱱᱟᱱ ᱵᱟᱝᱤᱧ ᱵᱟᱰᱟᱭ ᱜᱮᱭᱟ ᱠᱮᱱᱴᱤᱱ ᱫᱚ ᱪᱮᱫᱠᱚ ᱞᱟᱹᱭᱟ ᱛᱷᱟᱵᱟ ᱛᱷᱟᱵᱟᱠᱚ ᱨᱮᱭᱟᱜ ᱧᱩᱛᱩᱢ ᱛᱷᱟᱵᱟ ᱦᱚᱸ ᱛᱷᱟᱵᱟᱠᱚ ᱥᱩᱱᱩᱢ ᱨᱮᱱᱟᱜ ᱡᱤᱱᱤᱥ ᱠᱟᱱᱟ ᱛᱚ ᱤᱧᱫᱚᱧ ᱞᱟᱹᱭᱟ ᱥᱩᱱᱩᱢ ᱨᱮᱱᱟᱜ ᱡᱤᱱᱤᱥᱠᱚ ᱩᱱᱟᱹᱜ ᱡᱚᱢᱜᱮ ᱵᱟᱝ ᱵᱷᱟᱜᱮᱭᱟ ᱪᱮᱫᱟᱜ ᱥᱮ ᱥᱩᱱᱩᱢ ᱨᱮᱱᱟᱜ ᱡᱚᱢ ᱡᱚᱢᱛᱮ ᱞᱟᱡᱠᱚ ᱵᱟ ᱲᱤᱡ ᱫᱟᱲᱮᱣᱟᱜᱼᱟ ᱚᱱᱟᱛᱮᱧ ᱞᱟᱹᱭᱟ ᱥᱩᱱᱩᱢᱠᱚ ᱨᱮᱱᱟᱜ ᱡᱤᱱᱤᱥᱫᱚ ᱩᱱᱟᱹᱜ ᱵᱟᱝᱵᱚᱱ ᱡᱚᱢᱟ ᱥᱟᱥᱟᱝ ᱢᱚᱥᱞᱟᱠᱚ ᱦᱚᱸ ᱯᱚᱨᱤᱢᱟᱱ ᱢᱚᱛᱚᱜᱮ ᱵᱚᱱ ᱮᱢᱟᱜᱢᱟ ᱩᱱᱟᱹᱜ ᱩᱱᱟᱹᱜ ᱵᱤᱥᱤᱥ ᱵᱮᱥᱤ ᱡᱚᱢᱦᱚᱸ ᱵᱟᱭ ᱵᱷᱟᱜᱮᱭᱟ ᱛᱷᱟᱵᱟᱠᱚ ᱨᱮᱭᱟᱜ ᱧᱩᱛᱩᱢᱫᱚ ᱡᱮᱢᱚᱱ ᱮᱜᱽᱨᱳᱞ ᱪᱟᱣᱢᱤᱱ ᱚᱱᱟᱠᱚ ᱫᱚ ᱵᱮᱥᱤ ᱵᱤᱥᱤ ᱥᱩᱱᱩᱢ ᱥᱩᱱᱩᱢᱛᱮ ᱜᱮ ᱠᱚ ᱤᱥᱤᱱᱟ ᱟᱨ ᱚᱱᱟᱠᱚ ᱱᱤᱭᱟᱹ ᱫᱚ ᱤᱧᱫᱚ ᱵᱟᱹᱧ ᱵᱟᱰᱟᱭᱟ ᱚᱱᱟᱫᱚ ᱱᱚᱣᱟ ᱠᱚᱨᱮᱫᱚ ᱧᱟᱢᱚᱜᱼᱟ ᱥᱮ ᱵᱟᱝᱟ ᱵᱟᱹᱧ ᱡᱚᱢ ᱵᱟᱰᱟᱣᱠᱟᱫᱟ ᱵᱟᱴ ᱤᱧᱫᱚ ᱚᱲᱟᱜᱨᱮ ᱚᱲᱟᱜᱨᱮ ᱵᱮᱱᱟᱣ ᱡᱤᱱᱤᱥᱜᱮ ᱵᱷᱟᱜᱮᱧ ᱠᱩᱥᱤᱼᱟ ᱡᱚᱢ ᱛᱚ ᱚᱱᱟᱛᱮ ᱤᱧᱫᱚ ᱩᱱᱟᱹᱜ ᱵᱟᱝᱤᱧ ᱡᱚᱢᱜᱮᱭᱟ ᱛᱚ ᱵᱟᱭᱨᱮ ᱥᱮᱱᱚᱜ ᱦᱩᱭᱩᱜᱼᱟ ᱛᱚ ᱵᱟᱭᱨᱮ ᱥᱮᱱᱠᱟᱛᱮ ᱡᱩᱫᱤ ᱨᱮᱸᱜᱮᱡᱤᱧᱟᱹ ᱛᱚᱠᱷᱚᱱᱫᱚ ᱵᱟᱫᱽᱫᱷᱚ ᱠᱟᱛᱮ ᱡᱚᱢᱟ ᱵᱟᱠᱷᱟᱡ ᱤᱧᱫᱚ ᱚᱲᱟᱜᱨᱮ ᱡᱚᱢᱟᱜ ᱡᱟᱦᱟᱸ ᱵᱮᱱᱟᱣᱵᱚᱱ ᱚᱱᱟᱜᱮ ᱤᱧᱫᱚᱧ ᱠᱩᱥᱤᱭᱟᱜᱼᱟ